ᱟᱞᱮ ᱦᱚᱲ ᱦᱚᱯᱚᱱᱢᱟ ᱮᱱᱛᱮᱫ ᱚᱱᱠᱟ ᱠᱟᱢᱟᱭ ᱵᱟᱹᱱᱩᱜᱼᱟ ᱮᱱᱛᱮᱫ ᱡᱚᱢ ᱛᱮᱭᱟᱜ ᱠᱚᱦᱚᱸ ᱟᱹᱰᱤ ᱢᱩᱥᱠᱤᱞᱜᱮ ᱢᱮᱱᱟᱜ ᱞᱮᱭᱟ ᱥᱮ ᱟᱞᱮᱞᱮ ᱡᱚᱢᱟ ᱟᱫᱚ ᱪᱮᱫ ᱟᱲᱟᱜ ᱞᱮ ᱡᱚᱢᱫᱟ ᱟᱨ ᱚᱠᱟ ᱢᱟᱡᱷᱮ ᱢᱟᱡᱷᱮ ᱦᱚᱭᱛᱳ ᱵᱟᱡᱟᱨ ᱠᱷᱚᱱ ᱟᱹᱜᱩ ᱠᱟᱛᱮᱞᱮ ᱡᱚᱢ ᱮᱫᱟ ᱟᱞᱮᱭᱟᱜ ᱡᱚᱢ ᱨᱮᱭᱟᱜ ᱫᱚ ᱴᱷᱤᱠ ᱫᱚ ᱵᱟᱹᱱᱩᱜ ᱛᱟᱞᱮᱭᱟ ᱡᱚᱢᱼᱧᱩ ᱫᱚ ᱚᱠᱟᱫᱚ ᱫᱟᱠᱟ ᱦᱚᱸ ᱴᱷᱤᱠ ᱢᱚᱛᱚᱱ ᱵᱟᱞᱮ ᱡᱚᱢ ᱫᱟᱲᱮᱭᱟᱜ ᱠᱟᱱᱟ ᱥᱚᱢᱚᱭ ᱮᱢᱟᱱ ᱠᱚᱨᱮ ᱡᱟᱜᱮ ᱦᱟᱱᱛᱮ ᱦᱟᱱᱛᱮ ᱱᱟᱞᱦᱟᱞᱮ ᱠᱟᱹᱢᱤᱨᱮ ᱱᱟᱞᱟ ᱠᱟᱹᱢᱤᱞᱮ ᱪᱟᱞᱟᱜ ᱠᱟᱱᱟ ᱚᱱᱛᱮ ᱠᱚᱷᱚᱡ ᱜᱮ ᱫᱮᱨᱤᱜ ᱠᱟᱱᱟᱞᱮ ᱟᱨ ᱡᱚᱢᱟᱜ ᱧᱩᱣᱟ ᱫᱚ ᱟᱞᱮᱫᱚ ᱟᱹᱰᱤ ᱢᱩᱥᱠᱤᱞ ᱨᱮᱜᱮ ᱢᱮᱱᱟᱜ ᱞᱮᱭᱟ ᱪᱮᱫᱟᱜ ᱠᱤᱨᱤᱧ ᱦᱩᱭᱩᱜ ᱛᱟᱞᱮᱭᱟ ᱛᱟᱯᱚᱨᱮ ᱡᱚᱢᱟ ᱚᱱᱟ ᱱᱮᱛᱟᱨ ᱫᱚ ᱰᱷᱮᱨ ᱵᱤᱥᱤᱨ ᱵᱷᱟᱜᱽ ᱫᱚ ᱟᱲᱟᱜ ᱛᱮᱠᱮ ᱠᱚᱞᱮ ᱡᱚᱢᱫᱟ ᱱᱤᱭᱟᱹ ᱛᱮᱜᱮ ᱫᱤᱱᱞᱮ ᱠᱷᱮᱢᱟᱣᱮᱫ ᱛᱟᱞᱮᱭᱟ ᱟᱨ ᱤᱱᱠᱟᱹ ᱦᱟᱹᱠᱩ ᱠᱚᱦᱚᱸ ᱮᱱᱛᱮᱫ ᱞᱮ ᱡᱚᱢ ᱠᱚᱜᱮᱭᱟ ᱴᱩᱠᱴᱟᱠ ᱚᱠᱟᱨᱮᱢ ᱧᱟᱢᱮᱭᱟ ᱦᱟᱹᱠᱩ ᱫᱚ ᱱᱤᱛᱚᱜ ᱢᱟ ᱥᱟᱱᱟᱢ ᱯᱩᱠᱷᱨᱤ ᱥᱚᱰᱚᱜ ᱠᱷᱚᱡ ᱜᱮᱞᱮ ᱜᱚᱡ ᱟᱹᱜᱩᱭᱮᱫ ᱠᱚᱣᱟ ᱚᱸᱰᱮ ᱠᱷᱚᱡᱜᱮ ᱦᱟᱹᱠᱩ ᱧᱟᱢᱮᱭᱟ ᱟᱨ ᱚᱠᱟ ᱥᱚᱢᱚᱭ ᱵᱟᱞᱮ ᱮᱢ ᱫᱟᱲᱮᱭᱟᱜ ᱠᱟᱱᱟ ᱛᱚᱵᱮ ᱡᱚᱢᱟᱜ ᱧᱩᱣᱟᱜ ᱛᱮᱦᱚᱸ ᱛᱷᱚᱲᱟ ᱢᱩᱥᱠᱤᱞᱜᱮ ᱢᱮᱱᱟᱜ ᱞᱮᱭᱟ ᱟᱫᱚ ᱡᱚᱢᱮᱫ ᱠᱟᱱ ᱜᱮᱭᱟᱞᱮ ᱮᱱᱛᱚᱦᱚᱸ ᱟᱨ ᱢᱩᱥᱠᱤᱞ ᱛᱮᱜᱮ ᱠᱤᱨᱤᱧ ᱛᱮᱦᱳᱠ ᱱᱤᱡᱮᱛᱮ ᱡᱮᱡᱽ ᱠᱟᱛᱮᱜ ᱟᱹᱜᱩᱭᱮᱫ ᱠᱚᱣᱟᱞᱮ ᱡᱚᱢᱮᱫ ᱠᱚᱣᱟ ᱜᱮᱠᱚ ᱯᱩᱠᱷᱨᱤ ᱨᱚᱠᱚᱡ ᱠᱚ ᱡᱷᱤᱱᱩᱠ ᱠᱚ ᱱᱟᱱᱟ ᱨᱚᱠᱚᱢ ᱡᱤᱱᱤᱥ ᱟᱞᱮᱞᱮ ᱡᱚᱢᱫᱟ ᱟᱫᱚ ᱡᱟᱠ ᱡᱚᱢ ᱵᱟᱧᱪᱟᱣ ᱨᱮᱜᱮ ᱢᱮᱱᱟᱜ ᱞᱮᱭᱟ ᱟᱨ ᱡᱚᱢᱟᱜ ᱫᱚ ᱚᱱᱠᱟ ᱵᱷᱟᱜᱮ ᱵᱷᱟᱜᱮ ᱡᱚᱢᱟᱜ ᱫᱚ ᱤᱱᱟᱹ ᱠᱚ ᱠᱟᱱ ᱛᱟᱞᱮᱭᱟ ᱟᱞᱮᱭᱟᱜ ᱫᱚ ᱤᱱᱟᱹ ᱡᱚᱢ ᱛᱮᱦᱮᱸᱞᱮ ᱵᱟᱧᱪᱟᱣ ᱢᱮᱱᱟᱜ ᱞᱮᱭᱟ ᱪᱮᱫᱟᱜ ᱵᱟᱝᱟ ᱡᱮ ᱟᱞᱮᱫᱚ ᱯᱟᱭᱥᱟ ᱦᱚᱸ ᱩᱱᱟᱹᱜ ᱨᱮ ᱵᱟᱞᱮ ᱠᱟᱢᱟᱣ ᱫᱟᱲᱮᱭᱟᱜ ᱠᱟᱱᱟ ᱟᱨ ᱱᱟᱯᱟᱭ ᱞᱮ ᱡᱚᱢ ᱫᱟᱲᱮᱭᱟᱜ ᱠᱷᱟᱡ ᱵᱟᱡᱟᱨ ᱠᱷᱚᱡᱞᱮ ᱟᱹᱜᱩᱭᱮᱫᱟ ᱠᱤᱨᱤᱧ ᱠᱟᱛᱮᱜ ᱚᱱᱮ ᱚᱠᱟᱨᱮ ᱡᱚᱢ ᱫᱟᱞᱮ ᱧᱩᱭᱮᱫᱟᱞᱮ ᱟᱫᱚ ᱪᱮᱫ ᱡᱚᱢ ᱧᱩ ᱟᱫᱚ ᱚᱠᱟᱨᱮᱢ ᱵᱟᱞᱮ ᱧᱟᱢ ᱫᱟᱲᱮᱭᱟᱜ ᱞᱮ ᱵᱟᱞᱮ ᱧᱟᱢ ᱫᱟᱲᱮᱭᱟᱜ ᱠᱟᱱᱟ